ᱤᱧᱟᱹᱜ ᱟᱹᱛᱩ ᱨᱮ ᱡᱩᱣᱟᱹᱱ ᱠᱚ ᱴᱷᱮᱱ ᱠᱷᱚᱱ ᱡᱚᱛᱚ ᱠᱷᱚᱱ ᱦᱚᱲ ᱠᱩᱥᱤ ᱠᱟᱹᱢᱤ ᱨᱮᱭᱟᱜ ᱴᱟᱣ ᱫᱚ ᱦᱩᱭᱩᱜ ᱠᱟᱱᱟ ᱥᱤᱠᱷᱚᱱᱟᱹᱛ ᱦᱟᱛᱟᱣ ᱥᱤᱠᱷᱚᱱᱟᱹᱛ ᱦᱟᱛᱟᱣ ᱞᱮᱠᱷᱟᱱ ᱟᱵᱚᱣᱟᱜ ᱥᱚᱢᱟᱡᱽ ᱦᱚᱸ ᱞᱟᱦᱟᱱᱛᱤ ᱥᱮᱫ ᱪᱟᱞᱟᱜᱼᱟ ᱟᱨ ᱥᱤᱠᱷᱚᱱᱟᱹᱛ ᱵᱟᱝ ᱦᱟᱛᱟᱣ ᱞᱮᱠᱷᱟᱱ ᱫᱚ ᱥᱚᱢᱟᱡᱽ ᱦᱚᱸ ᱞᱟᱛᱟᱨ ᱥᱮᱫ ᱜᱮ ᱚᱨ ᱧᱩᱨᱦᱟᱹᱜᱼᱟ ᱚᱱᱟᱛᱮ ᱥᱤᱠᱷᱚᱱᱟᱹᱛ ᱦᱟᱛᱟᱣ ᱥᱮ ᱮᱴᱟᱜ ᱠᱚᱦᱚᱸ ᱥᱤᱠᱷᱱᱟᱹᱛ ᱦᱚᱪᱚ ᱠᱚ ᱨᱮᱭᱟᱜ ᱴᱟᱣ ᱦᱟᱛᱟᱣ ᱦᱩᱭᱩᱜᱼᱟ ᱟᱨ ᱥᱚᱦᱚᱨ ᱨᱮ ᱡᱟᱦᱟᱸᱭ ᱠᱚ ᱢᱮᱱᱟᱜ ᱠᱚᱣᱟᱟ ᱩᱱᱠᱩ ᱫᱚ ᱟᱵᱚᱣᱟᱜ ᱟᱹᱨᱤᱪᱟᱹᱞᱤ ᱥᱮ ᱨᱚᱲ ᱟᱵᱚᱣᱟᱜ ᱵᱷᱟᱥᱟ ᱛᱮ ᱨᱚᱲ ᱟᱵᱚᱣᱟᱜ ᱯᱟᱹᱨᱥᱤ ᱛᱮ ᱨᱚᱲ ᱚᱱᱟᱠᱚ ᱛᱷᱚᱲᱟ ᱠᱚ ᱦᱤᱲᱤᱧᱮᱫ ᱠᱟᱱᱟ ᱢᱮᱱᱠᱷᱟᱱ ᱱᱚᱝᱠᱟᱱ ᱟᱵᱚᱣᱟᱜ ᱠᱟᱞᱪᱟᱨ ᱫᱚᱦᱚᱭ ᱦᱩᱭᱩᱜᱼᱟ ᱱᱚᱝᱠᱟᱱ ᱚᱱᱩᱥᱴᱷᱟᱱ ᱠᱚᱨᱮ ᱩᱱᱠᱩ ᱥᱮᱞᱮᱫ ᱦᱚᱪᱚ ᱠᱚ ᱦᱩᱭᱩᱜᱼᱟ ᱟᱨ ᱥᱮᱞᱮᱫ ᱠᱟᱛᱮ ᱚᱸᱰᱮ ᱟᱵᱚᱣᱟᱜ ᱯᱟᱹᱨᱥᱤ ᱛᱮ ᱨᱚᱲ ᱥᱮᱨᱮᱧ ᱥᱮ ᱱᱚᱝᱠᱟᱱ ᱟᱭᱢᱟ ᱨᱚᱠᱚᱢ ᱠᱟᱞᱪᱟᱨ ᱤᱭᱟᱹ ᱠᱚ ᱫᱚᱦᱚ ᱤᱫᱤᱭ ᱦᱩᱭᱩᱜᱼᱟ ᱛᱟᱞᱦᱮ ᱟᱨ ᱩᱱᱠᱩ ᱡᱮᱢᱚᱱ ᱚᱱᱟ ᱨᱮ ᱚᱱᱟ ᱨᱮᱠᱚ ᱥᱮᱞᱮᱫᱚᱜ ᱢᱟ ᱛᱟᱞᱦᱮ ᱟᱵᱚᱣᱟᱜ ᱯᱟᱹᱨᱥᱤ ᱥᱮ ᱠᱟᱞᱪᱟᱨ ᱠᱚᱫᱚ ᱴᱤᱠᱟᱹᱣ ᱛᱟᱦᱮᱸᱱᱟ ᱟᱨ ᱥᱮ ᱛᱟᱭᱚᱢ ᱫᱟᱨᱟᱢ ᱠᱚᱦᱚᱸ ᱱᱚᱣᱟ ᱠᱚ ᱧᱮᱞ ᱧᱟᱢ ᱫᱟᱲᱮᱭᱟᱜᱼᱟ ᱟᱨ ᱚᱱᱠᱟ ᱵᱟᱝ ᱦᱩᱭ ᱞᱮᱱᱠᱷᱟᱱ ᱥᱚᱦᱚᱨ ᱨᱮᱱ ᱦᱚᱲ ᱫᱚ ᱟᱵᱚᱣᱟᱜ ᱵᱷᱟᱥᱟ ᱦᱤᱲᱤᱧ ᱠᱟᱛᱮ ᱟᱵᱚᱣᱟᱜ ᱯᱟᱹᱨᱥᱤ ᱦᱤᱲᱤᱧ ᱠᱟᱛᱮ ᱮᱴᱟᱜ ᱵᱷᱟᱥᱟ ᱛᱮ ᱨᱚᱲ ᱠᱟᱛᱮ ᱟᱫᱚ ᱱᱤᱡᱮᱨ ᱯᱟᱹᱨᱥᱤ ᱫᱚᱵᱚᱱ ᱦᱤᱲᱤᱧ ᱩᱛᱟᱹᱨᱟ ᱚᱱᱟᱛᱮ ᱡᱩᱣᱟᱹᱱ ᱠᱚᱣᱟᱜ ᱢᱤᱫᱴᱮᱱ ᱥᱟᱫᱷᱟᱨᱚᱱ ᱠᱟᱹᱢᱤ ᱠᱟᱱᱟ ᱡᱮᱢᱚᱱ ᱵᱟᱡᱟᱨ ᱨᱮᱦᱚᱸ ᱚᱱᱠᱟ ᱟᱱᱩᱥᱴᱷᱟᱱᱤᱠ ᱵᱷᱟᱵᱮ ᱡᱟᱦᱟᱸᱱᱟᱜ ᱯᱨᱳᱜᱨᱟᱢ ᱠᱚ ᱫᱚᱦᱚ ᱠᱟᱛᱮ ᱟᱵᱚᱣᱟᱜ ᱠᱟᱞᱪᱟᱨ ᱥᱚᱢᱵᱚᱱᱫᱷᱮ ᱟᱨ ᱨᱚᱲ ᱨᱚᱲ ᱥᱮᱨᱮᱧ ᱠᱚ ᱱᱚᱣᱟ ᱠᱚ ᱡᱮᱢᱚᱱ ᱛᱟᱦᱮᱱ ᱟᱨ ᱩᱱᱠᱩ ᱦᱚᱸ ᱟᱸᱡᱚᱢ ᱠᱟᱛᱮ ᱡᱮᱢᱚᱱ ᱱᱚᱣᱟ ᱠᱚ ᱡᱟᱛᱮ ᱮᱡᱚᱛᱚ ᱠᱚ ᱵᱚᱱ ᱫᱚᱦᱚ ᱤᱫᱤ ᱫᱟᱲᱮᱭᱟᱜ